ᱟᱞᱮᱫᱚ ᱤᱯᱤᱞ ᱞᱮ ᱧᱮᱞ ᱠᱚᱣᱟ ᱧᱤᱫᱟᱹ ᱚᱠᱟᱨᱮ ᱛᱤᱱᱟᱹᱜ ᱥᱚᱨᱮᱱ ᱤᱯᱤᱞ ᱵᱷᱩᱨᱠᱟᱹ ᱤᱯᱤᱞ ᱵᱩᱰᱷᱤ ᱯᱟᱨᱠᱚᱢ ᱚᱱᱟ ᱠᱚ ᱚᱠᱟ ᱴᱷᱮᱱ ᱥᱮᱱ ᱞᱮᱱᱠᱷᱟᱱ ᱩᱱᱫᱚ ᱤᱯᱤᱞ ᱞᱮ ᱧᱮᱞ ᱞᱮᱠᱚ ᱠᱷᱟᱱ ᱞᱮ ᱢᱮᱱᱟ ᱱᱤᱛᱳᱜ ᱫᱚ ᱥᱮᱛᱟᱜᱚᱜ ᱠᱟᱱᱟ ᱢᱟᱦ ᱫᱮᱦ ᱵᱮᱨᱮᱫ ᱞᱮᱱᱜᱤᱧ ᱦᱟᱯᱮ ᱱᱚᱣᱟ ᱠᱚᱧ ᱠᱟᱹᱢᱤ ᱵᱟᱲᱟ ᱦᱚᱴᱚ ᱠᱟᱜᱼᱟ ᱟᱨᱦᱚᱸ ᱡᱟᱦᱟᱸ ᱠᱚᱥᱮᱫ ᱠᱚ ᱡᱷᱩᱨᱤ ᱠᱚ ᱥᱟᱦᱟᱱ ᱠᱚ ᱟᱹᱰᱤ ᱠᱤᱪᱷᱩ ᱧᱟᱢ ᱦᱩᱭᱩᱜᱼᱟ ᱚᱱᱟ ᱠᱚᱛᱮ ᱵᱚᱱ ᱦᱮᱰᱮᱡ ᱡᱚᱝᱟ ᱟᱫᱚ ᱤᱧ ᱫᱩᱧ ᱪᱟᱞᱟᱜᱼᱟ ᱟᱨ ᱟᱯᱮ ᱦᱚᱸ ᱵᱮᱨᱮᱫ ᱯᱮ ᱢᱟ ᱵᱮᱨᱮᱫ ᱛᱮ ᱟᱫᱚ ᱟᱯᱮ ᱦᱚᱸ ᱤᱥᱤᱱ ᱵᱟᱥᱟᱝ ᱯᱮ ᱛᱟᱵᱚᱱ ᱤᱧ ᱫᱚ ᱱᱟᱜ ᱤᱧ ᱪᱟᱞᱟᱜᱼᱟ ᱟᱨ ᱡᱚᱜ ᱨᱟᱪᱟ ᱠᱚᱫᱚ ᱤᱧᱫᱚ ᱵᱟᱹᱧ ᱡᱚᱜ ᱵᱟᱲᱟ ᱦᱚᱴᱚᱠᱟᱜ ᱠᱟᱱᱟ ᱟᱯᱮᱜᱮ ᱡᱷᱚᱛᱚ ᱨᱚᱠᱚᱢ ᱯᱮ ᱚᱲᱟᱜ ᱨᱮᱯᱮ ᱛᱟᱦᱮᱱᱟ ᱤᱱᱟᱹ ᱠᱚᱫᱚ ᱟᱯᱮᱯᱮ ᱠᱟᱹᱢᱤ ᱫᱟᱲᱮᱭᱟᱜ ᱜᱮ ᱛᱟᱵᱚᱱᱟ ᱤᱧᱫᱚ ᱚᱱᱛᱮ ᱠᱷᱚᱱ ᱡᱟᱦᱟᱱᱟᱜ ᱠᱚᱧ ᱫᱩᱠᱢᱟᱹ ᱟᱹᱜᱩᱣ ᱟᱵᱚᱱᱟ